ᱱᱮᱛᱟᱨ ᱨᱮᱱ ᱜᱤᱫᱟᱹᱨᱟᱜ ᱚᱞ ᱯᱟᱲᱦᱟᱣ ᱨᱮᱫᱚ ᱠᱤᱪᱷᱩ ᱢᱚᱱᱚᱡᱳᱜᱽ ᱜᱮ ᱵᱟᱱᱩᱜᱼᱟ ᱵᱤᱥᱤᱨᱵᱷᱟᱜᱽ ᱜᱤᱫᱽᱨᱟᱹᱦᱟᱜ ᱢᱚᱱᱚᱡᱳᱜᱽ ᱢᱮᱱᱟᱜ ᱛᱟᱠᱚᱣᱟ ᱯᱷᱳᱱ ᱨᱮ ᱢᱟᱱᱮ ᱯᱷᱳᱱ ᱤᱫᱤᱠᱟᱛᱮᱫ ᱟᱨ ᱪᱮᱫ ᱚᱞᱚᱜ ᱯᱟᱲᱦᱟᱣ ᱨᱮᱫᱚ ᱠᱤᱪᱷᱩ ᱚᱱᱠᱟ ᱢᱚᱱᱚᱡᱳᱜᱽ ᱵᱟᱱᱩᱜ ᱛᱟᱠᱚᱣᱟ ᱡᱩᱫᱤ ᱦᱚᱭᱛᱚ ᱠᱤᱪᱷᱩ ᱡᱚᱨᱡᱚᱵᱚᱥᱛᱤ ᱠᱟᱛᱮᱫ ᱚᱞᱚᱜ ᱯᱟᱲᱦᱟᱜ ᱞᱟᱹᱜᱤᱫ ᱫᱩᱲᱩᱵ ᱠᱚ ᱞᱮᱠᱷᱟᱱ ᱠᱚ ᱠᱤᱪᱷ ᱠᱚ ᱯᱟᱲᱦᱟᱜᱼᱟ ᱟᱨ ᱵᱟᱝᱠᱷᱟᱱ ᱫᱚ ᱵᱟᱝ ᱟᱨ ᱟᱨ ᱱᱮᱛᱟᱨᱟᱜ ᱥᱤᱞᱮᱵᱟᱥ ᱫᱚ ᱠᱤᱪᱷᱩ ᱢᱟᱲᱟᱝ ᱞᱮᱠᱟ ᱫᱚ ᱵᱟᱝ ᱠᱤᱪᱷᱩᱻ ᱪᱮᱧᱡᱽ ᱤᱫᱤᱜ ᱠᱟᱱᱟ ᱢᱟᱱᱮ ᱡᱮᱢᱚᱱᱻ ᱥᱟᱞ ᱠᱚ ᱪᱮᱧᱡᱽ ᱤᱫᱤᱜ ᱠᱟᱱᱟ ᱠᱤᱝᱵᱟ ᱡᱟᱦᱟᱱᱟᱜ ᱠᱚ ᱪᱮᱧᱡᱽ ᱤᱫᱤᱜ ᱠᱟᱱᱟ ᱥᱮᱭᱨᱚᱠᱚᱢ ᱢᱟᱱᱮ ᱥᱤᱞᱮᱵᱟᱥ ᱦᱚᱸ ᱪᱮᱧᱡᱽ ᱤᱫᱤᱜ ᱠᱟᱱᱟ ᱟᱨ ᱱᱮᱛᱟᱨ ᱜᱤᱫᱽᱨᱟᱹ ᱚᱞ ᱯᱟᱲᱦᱟᱣ ᱠᱚ ᱞᱮᱠᱷᱟᱱ ᱚᱞ ᱯᱟᱲᱦᱟᱣ ᱠᱚ ᱞᱮᱠᱷᱟᱱ ᱠᱤᱪᱷᱩ ᱴᱤᱭᱩᱥᱤᱱᱤ ᱫᱚᱨᱠᱟᱨᱟ ᱴᱤᱭᱩᱥᱤᱱ ᱵᱟᱝᱠᱷᱟᱱ ᱚᱞ ᱯᱟᱲᱦᱟ ᱦᱚᱸ ᱵᱟᱝᱠᱚ ᱜᱟᱱ ᱠᱮᱭᱟ